ᱦᱮᱞᱳ ᱦᱩᱸ ᱟᱞᱮ ᱱᱚᱸᱰᱮ ᱥᱚᱨᱦᱟᱭ ᱫᱚ ᱟᱹᱰᱤ ᱱᱟᱯᱟᱭ ᱜᱮ ᱢᱟᱱᱟᱣ ᱵᱟᱛᱟᱣ ᱦᱩᱭᱩᱜ ᱛᱮ ᱵᱚᱠᱥ ᱢᱮᱥᱤᱱ ᱨᱮᱭᱟᱜ ᱠᱟᱛᱷᱟ ᱫᱚ ᱵᱟᱝ ᱦᱩᱭᱩᱜ ᱛᱟᱦᱮᱸ ᱱᱚᱸᱰᱮ ᱫᱚ ᱢᱚᱬᱮ ᱥᱤᱧ ᱢᱚᱬᱮ ᱧᱤᱫᱟᱹ ᱛᱩᱢᱫᱟᱜ ᱴᱟᱢᱟᱠ ᱮᱱᱮᱡ ᱥᱮᱨᱮᱧᱟᱛᱮ ᱜᱮ ᱥᱚᱨᱦᱟᱭ ᱫᱚ ᱢᱟᱱᱟᱣ ᱦᱩᱭᱩᱜᱼᱟ ᱦᱮᱸ ᱱᱚᱸᱰᱮ ᱯᱟᱥᱮ ᱡᱟᱦᱟᱸ ᱴᱚᱞᱟ ᱢᱮᱱᱟᱜᱼᱟ ᱪᱮᱛᱟᱱ ᱠᱩᱞᱦᱤ ᱞᱟᱛᱟᱨ ᱠᱩᱞᱦᱤ ᱟᱨ ᱢᱤᱫᱴᱮᱱ ᱢᱮᱱᱟᱜᱼᱟ ᱠᱷᱤᱡᱩᱨ ᱠᱩᱞᱦᱤ ᱚᱸᱰᱮ ᱦᱚᱸ ᱚᱱᱠᱟᱜᱮ ᱛᱩᱢᱫᱟᱜ ᱴᱟᱢᱟᱠᱟᱛᱮ ᱜᱮ ᱢᱚᱬᱮ ᱥᱤᱧ ᱢᱚᱬᱮ ᱧᱤᱫᱟᱹ ᱮᱠᱤ ᱨᱚᱠᱚᱢ ᱜᱮ ᱮᱱᱮᱡ ᱥᱤᱨᱤᱧ ᱦᱩᱭᱩᱜᱼᱟ ᱰᱤᱡᱮ ᱠᱚᱫᱚ ᱵᱟᱝ ᱜᱮᱠᱚ ᱠᱟᱜᱼᱟ ᱞᱟᱜᱟᱣ ᱠᱟᱜᱼᱟ ᱱᱚᱸᱰᱮ ᱫᱚ ᱢᱟᱱᱮ ᱡᱟᱦᱟᱸ ᱟᱹᱨᱤᱪᱟᱹᱞᱤ ᱠᱟᱱᱟ ᱟᱹᱨᱤᱪᱟᱹᱞᱤ ᱵᱤᱥᱚᱭ ᱛᱮᱜᱮ ᱢᱟᱱᱟᱣ ᱫᱚ ᱦᱩᱭᱩᱜ ᱛᱮ ᱵᱟᱦᱟ ᱜᱮ ᱦᱩᱭᱩᱜ ᱛᱮ ᱵᱟᱦᱟ ᱵᱚᱸᱜᱟ ᱨᱮᱫᱚ ᱵᱟᱦᱟ ᱯᱚᱨᱚᱵᱽ ᱜᱮ ᱢᱟᱱᱟᱣ ᱵᱟᱛᱟᱣ ᱦᱩᱭᱩᱜ ᱛᱮ ᱚᱱᱠᱟ ᱜᱮ ᱡᱟᱦᱮᱨ ᱛᱷᱟᱱ ᱠᱷᱚᱱ ᱱᱟᱭᱠᱮ ᱵᱟᱵᱟ ᱠᱚ ᱫᱟᱨᱟᱢ ᱟᱹᱜᱩᱭᱮᱭᱟ ᱟᱹᱛᱩ ᱚᱲᱟᱜ ᱯᱚᱨᱡᱚᱱᱛᱚ ᱚᱱᱟ ᱦᱚᱸ ᱮᱱᱮᱡ ᱥᱮᱨᱮᱧ ᱛᱟᱞᱟ ᱛᱟᱞᱟ ᱛᱮᱜᱮ ᱟᱹᱰᱤ ᱱᱟᱯᱟᱭ ᱜᱮ ᱦᱩᱭᱩᱜᱼᱟ ᱵᱟ ᱟᱵᱚ ᱥᱟᱱᱛᱟᱲᱟᱜ ᱡᱟᱦᱟᱸ ᱤᱭᱟᱹ ᱠᱟᱱᱟ ᱟᱵᱚ ᱥᱟᱱᱛᱟᱲ ᱠᱚᱣᱟᱜ ᱡᱟᱦᱟᱸ ᱥᱟᱹᱲᱤ ᱢᱮᱱᱟᱜᱼᱟ ᱡᱟᱦᱟᱸ ᱟᱵᱚ ᱦᱚᱲ ᱦᱚᱯᱚᱱᱟᱜ ᱡᱟᱦᱟᱸ ᱰᱨᱮᱹᱥ ᱠᱟᱱᱟ ᱚᱱᱟ ᱰᱨᱮᱹᱥ ᱛᱮᱜᱮ ᱴᱨᱮᱰᱤᱥᱚᱱᱟᱞ ᱡᱟᱦᱟᱸ ᱰᱨᱮᱹᱥ ᱚᱱᱟ ᱰᱨᱮᱹᱥ ᱜᱮ ᱠᱚᱲᱟ ᱠᱚᱫᱚ ᱡᱮᱢᱚᱱ ᱫᱷᱩᱛᱤ ᱟᱨ ᱜᱚᱜᱚ ᱦᱚᱲ ᱠᱚᱫᱚ ᱥᱟᱹᱲᱤ ᱯᱟᱹᱧᱪᱤ ᱯᱟᱲᱦᱟᱴᱟᱛᱮ ᱚᱱᱟ ᱠᱚ ᱦᱚᱨᱚᱜ ᱵᱟᱸᱫᱮᱭᱟᱛᱮ ᱜᱮ ᱮᱱᱮᱡ ᱥᱮᱨᱮᱧ ᱫᱚ ᱦᱩᱭᱩᱜᱼᱟ ᱦᱩᱸ ᱦᱩᱸ ᱟᱪᱪᱷᱟ ᱴᱷᱤᱠ ᱜᱮᱭᱟ